ᱟᱹᱰᱤᱜᱟᱱ ᱡᱟᱭᱜᱟ ᱠᱚ ᱟᱞᱮ ᱠᱩᱲᱤ ᱦᱚᱯᱚᱱ ᱦᱚᱸ ᱧᱮᱧᱮᱞ ᱞᱮ ᱪᱟᱞᱟᱜ ᱜᱮᱭᱟ ᱟᱨ ᱪᱟᱞᱟᱣ ᱵᱟᱲᱟ ᱟᱠᱟᱱ ᱜᱮᱭᱟᱞᱮ ᱟᱨ ᱚᱱᱟ ᱛᱮ ᱢᱟᱱᱮ ᱤᱭᱩᱴᱩᱵᱽ ᱨᱮᱭᱟ ᱤᱭᱟᱹ ᱤᱭᱟᱹ ᱠᱚᱨᱮ ᱫᱚ ᱧᱮᱞ ᱵᱟᱲᱟ ᱦᱩᱭᱩᱜᱼᱟ ᱡᱟᱦᱟᱸ ᱠᱤ ᱥᱮᱬᱟ ᱥᱮᱬᱟ ᱨᱟᱡᱽ ᱠᱚᱨᱮ ᱭᱟ ᱟᱢᱮᱨᱤᱠᱟ ᱨᱮ ᱭᱟ ᱯᱟᱧᱡᱟᱵᱽ ᱟᱹᱰᱤ ᱢᱟᱨᱟᱝ ᱢᱟᱨᱟᱝ ᱟᱜ ᱴᱩᱨᱱᱟᱢᱮᱱᱴ ᱠᱚ ᱦᱩᱭᱩᱜᱼᱟ ᱮᱱᱠᱷᱟᱱ ᱜᱮ ᱚᱲᱟᱜ ᱨᱮ ᱧᱮᱞ ᱦᱩᱭᱩᱜᱼᱟ ᱟᱨ ᱵᱟᱝᱠᱷᱟᱱ ᱫᱚ ᱱᱤᱭᱟᱹ ᱥᱩᱨ ᱠᱚᱨᱮ ᱫᱚ ᱯᱷᱩᱴᱵᱚᱞ ᱠᱚᱫᱚ ᱢᱱᱮ ᱥᱮᱱᱚᱜ ᱦᱩᱭᱩᱜᱼᱟ ᱟᱨ ᱢᱟᱱᱮ ᱥᱮᱱᱚᱜ ᱦᱩᱭ ᱵᱟᱲᱟ ᱟᱠᱟᱱ ᱜᱮᱭᱟ ᱟᱨ ᱚᱱᱟ ᱠᱷᱟᱹᱛᱤᱨ ᱡᱩᱫᱤ ᱥᱮᱬᱟ ᱥᱮᱬᱟ ᱟᱜ ᱴᱩᱨᱱᱟᱢᱮᱱᱴ ᱠᱚ ᱦᱩᱭᱩᱜᱼᱟ ᱮᱱᱠᱷᱟᱱ ᱫᱚ ᱚᱲᱟᱜ ᱠᱷᱚᱱᱜᱮ ᱧᱮᱞ ᱵᱟᱲᱟ ᱦᱩᱭᱩᱜ ᱛᱟᱦᱮᱱᱟ ᱚᱲᱟᱜ ᱠᱷᱚᱱ ᱧᱮᱞ ᱵᱟᱲᱟ ᱦᱩᱭᱩᱜᱼᱟ ᱟᱨ ᱢᱟᱱᱮ ᱩᱱᱟᱹᱜ ᱥᱟᱺᱜᱤᱧ ᱪᱟᱞᱟᱣ ᱠᱟᱛᱮ ᱫᱚ ᱯᱩᱭᱥᱟᱹ ᱦᱚᱸ ᱟᱹᱰᱤᱜᱟᱱ ᱠᱷᱚᱨᱪᱟᱜᱼᱟ ᱟᱨ ᱚᱱᱟ ᱠᱷᱟᱹᱛᱤᱨ ᱩᱱᱟᱹᱜ ᱥᱟᱺᱜᱤᱧ ᱪᱟᱞᱟᱜ ᱦᱚᱸ ᱢᱟᱱᱮ ᱴᱟᱭᱤᱢ ᱞᱟᱜᱟᱜᱼᱟ ᱚᱱᱟᱛᱮ ᱚᱲᱟᱜ ᱠᱷᱚᱱᱜᱮ ᱧᱮᱞ ᱵᱟᱲᱟ ᱦᱩᱭᱩᱜ ᱛᱟᱦᱮᱱᱟ ᱟᱨ ᱡᱟᱦᱟᱸ ᱥᱩᱨ ᱠᱚᱨᱮ ᱢᱟ ᱪᱟᱞᱟᱣ ᱦᱩᱭᱩᱜ ᱜᱮᱭᱟ ᱟᱨ ᱥᱟᱺᱜᱤᱧ ᱠᱚᱨᱮ ᱫᱚ ᱚᱱᱟ ᱪᱤᱠᱟᱭᱟᱢ ᱤᱭᱩᱴᱩᱵᱽ ᱠᱚᱨᱮ ᱜᱮ ᱧᱮᱞ ᱦᱩᱭᱩᱜᱼᱟ ᱴᱤᱵᱷᱤ ᱤᱭᱩᱴᱩᱵᱽ ᱞᱟᱭᱤᱵᱷ ᱠᱚᱨᱮ ᱜᱮ ᱧᱮᱞ ᱵᱟᱲᱟ ᱦᱩᱭᱩᱜᱼᱟ ᱡᱟᱦᱟᱸ ᱥᱟᱺᱜᱤᱧ ᱥᱟᱺᱜᱤᱧ ᱴᱩᱨᱱᱟᱢᱮᱱᱴ ᱠᱚᱨᱮᱱᱟᱜ ᱫᱚ ᱪᱩᱠᱟᱛᱮ ᱚᱱᱟ ᱛᱮᱫᱚ ᱢᱟᱱᱮ ᱩᱱᱟᱹᱜ ᱥᱟᱺᱜᱤᱧ ᱪᱟᱞᱟᱜ ᱦᱚᱸ ᱠᱚᱥᱴᱚ ᱜᱮᱭᱟ ᱥᱮᱴᱮᱨ ᱵᱟᱢ ᱫᱟᱲᱮᱭᱟᱜᱼᱟ ᱚᱱᱟ ᱠᱷᱟᱹᱛᱤᱨ ᱚᱱᱟ ᱠᱚᱫᱚ ᱤᱭᱩᱴᱩᱵᱽ ᱠᱚᱨᱮ ᱭᱟ ᱴᱩᱨᱱᱟᱢᱮᱱᱴ ᱠᱚᱫᱚ ᱧᱮᱞ ᱦᱩᱭᱩᱜᱼᱟ ᱚᱱᱟ ᱠᱚᱨᱮᱱᱟᱜ ᱫᱚ